ᱡᱟᱦᱟᱸᱭ ᱠᱚ ᱠᱷᱮᱞᱳᱰ ᱛᱮ ᱜᱷᱟᱹᱞ ᱥᱮ ᱫᱟᱹᱲ ᱯᱟᱹᱨᱠᱟᱹᱣ ᱠᱚ ᱯᱟᱲᱟᱜᱼᱟ ᱩᱱᱠᱩ ᱫᱚ ᱟᱞᱮ ᱟᱹᱰᱤ ᱱᱟᱯᱟᱭ ᱵᱮᱵᱚᱴᱷᱟ ᱞᱮ ᱮᱢᱟ ᱠᱚᱣᱟ ᱟᱞᱮ ᱴᱚᱴᱷᱟᱨᱮ ᱢᱤᱫᱴᱮᱡ ᱢᱮᱰᱮᱞ ᱞᱮ ᱮᱢᱟ ᱠᱚᱣᱟ ᱥᱮ ᱯᱮᱱ ᱜᱮᱧᱡᱤ ᱵᱩᱴ ᱮᱢᱟᱱ ᱛᱮᱭᱟᱜ ᱠᱚ ᱟᱨ ᱡᱟᱦᱟᱸᱭ ᱵᱷᱟᱜᱮ ᱠᱚ ᱜᱟᱛᱮᱜᱼᱟ ᱩᱱᱠᱩ ᱫᱚ ᱡᱮᱢᱚᱱ ᱰᱤᱥᱴᱤᱠ ᱞᱮᱵᱮᱞ ᱠᱚᱨᱮ ᱥᱮ ᱥᱴᱮᱴ ᱞᱮᱵᱮᱞ ᱠᱚᱨᱮ ᱡᱟᱦᱟᱸ ᱠᱚ ᱜᱟᱛᱮ ᱥᱮ ᱫᱮᱥ ᱞᱮᱵᱮᱞ ᱫᱤᱥᱚᱢ ᱞᱮᱵᱮᱞ ᱡᱟᱦᱟᱸ ᱠᱚ ᱜᱟᱛᱮᱡᱚᱜ ᱚᱱᱠᱟᱱ ᱡᱟᱭᱜᱟ ᱨᱮ ᱟᱞᱮ ᱪᱟᱱᱥ ᱞᱮ ᱤᱫᱤ ᱫᱟᱲᱮ ᱟᱠᱚ